ᱚᱻ ᱰᱟᱠᱛᱟᱨ ᱫᱤᱫᱤᱢᱚᱱᱤ ᱚᱰᱮᱧ ᱤᱧ ᱨᱩᱣᱟᱹ ᱧᱚᱜᱤᱧ ᱠᱟᱱᱟᱛᱚ ᱡᱮ ᱛᱤᱱ ᱡᱚᱠᱷᱚᱡ ᱠᱷᱚᱱᱮᱢ ᱠᱷᱩᱞᱟᱹᱣᱟ ᱟᱢᱟᱜ ᱤᱭᱟᱹ ᱪᱮᱢᱵᱟᱨ

ᱚᱻ ᱤᱧ ᱱᱚᱜᱼᱚᱭ ᱵᱟᱸᱫᱷᱞᱳᱰᱟᱝᱜᱟ ᱠᱷᱚᱡ ᱤᱧ ᱞᱟᱹᱭᱮᱫᱟ ᱦᱚᱜ ᱚᱭ ᱛᱷᱚᱲᱟ ᱵᱚᱦᱚᱜ ᱦᱟᱹᱥᱩᱭᱮᱫᱤᱧ ᱠᱟᱱᱟ ᱵᱚᱢᱤ ᱵᱚᱢᱤ ᱵᱷᱟᱵᱤᱧ ᱟᱹᱭᱠᱟᱣ ᱮᱫᱟ ᱡᱚᱢ ᱫᱚ ᱪᱮᱫ ᱦᱚᱸ ᱵᱟᱹᱧ ᱡᱚᱢ ᱟᱠᱟᱫᱟ ᱥᱮᱛᱟᱜ ᱵᱮᱞᱟ ᱳᱭ ᱤᱭᱟᱹ ᱪᱟᱧ ᱧᱩ ᱟᱠᱟᱫᱟ ᱻᱚ ᱦᱮᱸ ᱦᱮᱸ ᱪᱟᱞᱟᱣ ᱫᱚᱧ ᱪᱟᱞᱟᱣ ᱫᱟᱲᱮᱭᱟᱜ ᱜᱮᱭᱟ ᱠᱤᱱᱛᱩ ᱛᱤᱱᱟᱹᱜ ᱴᱟᱭᱤᱢ ᱠᱷᱚᱡ ᱮᱢ ᱠᱷᱩᱞᱟᱹᱣ ᱮᱫᱟ ᱢᱟᱱᱮ ᱛᱤᱱ ᱥᱚᱢᱚᱭ ᱠᱷᱚᱡ ᱛᱤᱱ ᱥᱚᱢᱚᱭ ᱦᱟᱹᱨᱤᱡ ᱮᱢ ᱛᱟᱦᱮᱱᱟ ᱚᱱᱟᱢ ᱞᱟᱹᱭᱟᱹᱧ ᱠᱷᱟᱱ ᱚ ᱥᱮᱛᱟᱜ ᱥᱟᱛᱴᱟ ᱠᱷᱚᱡ ᱚᱻ ᱚᱻ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱦᱮᱸ ᱟᱹᱰᱤ ᱜᱷᱟᱹᱲᱤᱡ ᱜᱮ ᱚᱻ ᱛᱟᱦᱚᱞᱮ ᱡᱚᱠᱷᱚᱱ ᱜᱮᱧ ᱪᱟᱞᱟᱣ ᱞᱮᱱᱠᱷᱟᱡ ᱧᱟᱢ ᱢᱮᱜᱮᱭᱟᱹᱧ ᱦᱟᱝ ᱚᱻ ᱵᱮᱥ ᱴᱷᱤᱠ ᱜᱮᱭᱟ ᱤᱧ ᱳᱭ ᱮᱜᱟᱨᱚᱴᱟ ᱥᱟᱲᱮ ᱮᱜᱟᱨᱚᱴᱟ ᱠᱚᱛᱮ ᱱᱟᱦᱟᱜ ᱤᱧ ᱪᱟᱞᱟᱜᱼᱟ